ᱯᱟᱹᱦᱤᱞ ᱦᱟᱯᱟᱲᱟᱢ ᱠᱚ ᱧᱮᱞ ᱦᱩᱭ ᱟᱠᱟᱱᱟ ᱪᱟᱹᱛ ᱵᱟᱹᱭᱥᱟᱹᱠ ᱫᱤᱱ ᱥᱤ ᱨᱮᱰᱤ ᱠᱟᱛᱮ ᱵᱟᱹᱭᱥᱟᱹᱠ ᱡᱷᱮᱸᱴ ᱥᱮ ᱛᱚᱞᱟ ᱠᱚ ᱜᱤᱰᱤᱭᱟ ᱤᱱᱟᱹ ᱛᱟᱭᱱᱚᱢ ᱛᱚᱞᱟ ᱠᱚ ᱦᱟᱨᱟ ᱞᱮᱱ ᱠᱷᱟᱱ ᱟᱥᱟᱲ ᱥᱟᱱ ᱵᱚᱸᱜᱟ ᱫᱚ ᱚᱱᱟ ᱯᱚᱦᱞᱟ ᱠᱚ ᱨᱚᱦᱚᱭᱟ ᱤᱱᱠᱟᱹ ᱠᱟᱛᱮ ᱠᱚ ᱪᱟᱥ ᱟᱥ ᱟᱹᱜᱩ ᱟᱠᱟᱫᱟ ᱥᱮ ᱠᱷᱟᱸᱰᱟᱣ ᱟᱠᱟᱫᱟ ᱱᱤᱡᱮ ᱩᱱᱠᱩ ᱠᱚᱣᱟᱜ ᱧᱮᱧ ᱧᱮᱧ ᱛᱮᱜᱮ ᱜᱤᱫᱽᱨᱟᱹ ᱩᱢᱮᱹᱨ ᱠᱷᱚᱱᱟᱜ ᱩᱱᱠᱩ ᱥᱟᱶ ᱟᱹᱪᱩᱨ ᱟᱹᱪᱩᱨ ᱛᱮᱜᱮ ᱧᱮᱞ ᱥᱮᱬᱟ ᱦᱩᱭ ᱟᱠᱟᱱᱟ ᱟᱨ ᱱᱤᱡᱮ ᱦᱚᱸ ᱪᱟᱥ ᱵᱟᱥ ᱠᱟᱛᱮᱜ ᱱᱚᱜᱼᱚᱭ ᱡᱤᱭᱚᱱ ᱠᱷᱟᱱᱰᱟᱜ ᱠᱟᱱᱟ ᱟᱨ ᱚᱱᱠᱟ ᱜᱮ ᱜᱤᱫᱽᱨᱟᱹ ᱠᱚᱦᱚᱸ ᱚᱱᱠᱟᱜᱮ ᱞᱟᱹᱭ ᱦᱚᱴᱚ ᱦᱩᱭᱩᱜ ᱠᱟᱱᱟ ᱡᱮ ᱪᱟᱹᱛ ᱵᱟᱹᱭᱥᱟᱹᱠ ᱵᱚᱸᱜᱟ ᱥᱤ ᱠᱟᱛᱮ ᱟᱥᱟᱲ ᱥᱟᱱ ᱵᱚᱸᱜᱟ ᱫᱚ ᱨᱚᱦᱚᱭ ᱯᱮ ᱱᱚᱜᱼᱚᱭ ᱱᱚᱝᱠᱟ ᱩᱱᱠᱩ ᱜᱤᱫᱽᱨᱟᱹ ᱠᱚ ᱫᱤᱥ ᱦᱩᱫᱤᱥ ᱞᱮ ᱪᱟᱞ ᱟᱠᱚ ᱠᱟᱱᱟ